ᱨᱟᱥᱴᱤᱨᱚᱭᱚ ᱯᱚᱨᱤᱵᱚᱦᱚᱱ ᱵᱮᱵᱚᱥᱛᱷᱟ ᱛᱮᱦᱮᱧ ᱜᱟᱯᱟ ᱵᱷᱟᱹᱜᱤ ᱜᱮ ᱢᱮᱱᱟᱜᱼᱟ ᱪᱤᱠᱟᱛᱮ ᱧᱮᱞ ᱞᱮᱠᱷᱟᱡ ᱵᱚᱱ ᱛᱮᱦᱮᱧ ᱜᱟᱯᱟ ᱥᱚᱲᱚᱠ ᱵᱮᱵᱚᱥᱛᱷᱟ ᱦᱚᱸ ᱟᱹᱰᱤ ᱟᱸᱴ ᱢᱮᱱᱟᱜᱼᱟ ᱵᱚᱞᱮ ᱥᱟᱺᱜᱤᱧ ᱥᱟᱺᱜᱤᱧᱛᱮᱢ ᱪᱟᱞᱟᱣ ᱫᱟᱲᱮᱭᱟᱜᱼᱟ ᱥᱮᱢ ᱦᱮᱡ ᱫᱟᱲᱮᱭᱟᱜᱼᱟ ᱡᱟᱦᱟᱸ ᱴᱷᱮᱡ ᱵᱟᱨ ᱜᱷᱚᱱᱴᱟ ᱞᱟᱜᱟᱜ ᱠᱟᱱ ᱛᱟᱦᱮᱸᱜ ᱚᱸᱰᱮ ᱛᱤᱨᱤᱥ ᱢᱤᱱᱤᱴ ᱨᱮᱜᱮᱢ ᱥᱮᱱ ᱦᱤᱡᱩᱜᱼᱟ ᱚᱱᱠᱟᱱᱟᱜ ᱦᱚᱸ ᱵᱮᱵᱚᱥᱛᱷᱟ ᱦᱮᱱᱟᱜᱼᱟ ᱟᱨ ᱫᱮᱥᱼᱵᱤᱫᱮᱥ ᱨᱮ ᱱᱮᱛᱟᱨ ᱯᱚᱨᱤᱵᱚᱦᱚᱱ ᱵᱮᱵᱚᱥᱛᱷᱟ ᱦᱚᱸ ᱵᱷᱟᱹᱜᱤ ᱜᱮ ᱢᱮᱱᱟᱜᱼᱟ ᱪᱤᱠᱟᱛᱮ ᱡᱟᱦᱟᱸᱭ ᱵᱷᱟᱲᱟ ᱠᱚ ᱟᱭᱢᱟ ᱰᱷᱮᱨ ᱠᱚ ᱦᱟᱛᱟᱣ ᱫᱟ ᱚᱱᱠᱟ ᱞᱮᱠᱟ ᱫᱚ ᱵᱟᱝ ᱡᱟᱦᱟᱸᱴᱟᱜ ᱱᱤᱨᱫᱤᱥᱴᱚ ᱠᱟᱱᱟ ᱡᱟᱦᱟᱸᱴᱟᱜ ᱥᱟᱢᱢᱤᱴ ᱠᱟᱱᱟ ᱡᱟᱦᱟᱸᱴᱟᱜ ᱱᱤᱨᱫᱤᱥᱴᱚ ᱵᱷᱟᱲᱟ ᱠᱟᱱᱟ ᱚᱱᱟ ᱤᱭᱟᱹ ᱛᱤᱧ ᱢᱮᱱ ᱡᱚᱝ ᱠᱟᱱᱟ ᱨᱟᱥᱴᱤᱨᱤᱭᱚ ᱫᱟᱲᱟᱱ ᱞᱟᱹᱜᱤᱫ ᱯᱚᱨᱤᱵᱚᱦᱚᱱ ᱵᱮᱵᱚᱥᱛᱷᱟ ᱫᱚ ᱥᱚᱥᱛᱟ ᱜᱮᱭᱟ ᱢᱮᱱᱛᱮ